ᱵᱚᱰᱤ ᱳᱣᱟᱥ ᱢᱟᱱᱮ ᱥᱟᱵᱚᱱ ᱢᱮᱱᱟᱜᱼᱟ ᱢᱟᱱᱮ ᱚᱱᱮ ᱯᱷᱮᱥ ᱳᱣᱟᱥ ᱢᱮᱱᱟᱜᱼᱟ ᱢᱟᱱᱮ ᱚᱱᱟ ᱠᱚ ᱢᱮᱱᱟᱜᱼᱟ ᱚᱱᱟ ᱠᱚ ᱚᱡᱚᱜ ᱞᱮᱠᱷᱟᱱ ᱮᱢ ᱡᱮ ᱦᱚᱲᱢᱚ ᱠᱟᱹᱴᱤᱪ ᱦᱚᱲᱢᱚ ᱵᱩᱰᱤ ᱢᱟᱱᱮ ᱯᱷᱨᱮᱥ ᱚᱜ ᱛᱟᱢᱟ ᱟᱨ ᱯᱚᱨᱤᱥᱠᱟᱨ ᱚᱱᱮ ᱡᱟᱦᱟᱸᱱᱟᱜ ᱡᱩᱫᱤ ᱦᱚᱲᱢᱚ ᱵᱷᱤᱛᱤᱨ ᱨᱮ ᱡᱟᱦᱟᱸᱱᱟᱜ ᱡᱩᱫᱤ ᱦᱚᱲᱢᱚ ᱪᱮᱛᱟᱱ ᱨᱮᱥᱮ ᱚᱢᱚᱱ ᱟᱠᱟᱱᱟ ᱡᱮᱢᱚᱱ ᱟᱹᱰᱤ ᱨᱚᱠᱚᱢ ᱟᱹᱰᱤ ᱨᱚᱠᱚᱢ ᱤᱭᱟᱹ ᱦᱩᱭᱩᱜᱼᱟ ᱛᱚ ᱡᱮᱢᱚᱱ ᱫᱟᱹᱫ ᱜᱮ ᱦᱩᱭᱩᱜᱼᱟ ᱥᱮ ᱪᱩᱞᱠᱟᱱᱤ ᱦᱩᱭᱩᱜᱼᱟ ᱚᱱᱟ ᱠᱚ ᱪᱟᱵᱟ ᱞᱟᱹᱜᱤᱫ ᱛᱮ ᱪᱮᱫ ᱪᱮᱫ ᱵᱮᱵᱦᱟᱨ ᱞᱮᱠᱷᱟᱱ ᱪᱟᱵᱟᱜᱼᱟ ᱢᱟᱱᱮ ᱦᱚᱲᱢᱚ ᱵᱷᱤᱛᱨᱤ ᱪᱮᱫ ᱪᱮᱫ ᱮᱢᱟᱜᱼᱟ ᱨᱳᱜᱽ ᱢᱟᱱᱮ ᱢᱮᱱᱟᱜ ᱟᱠᱟᱫᱟ ᱟᱨ ᱪᱮᱫ ᱪᱮᱫ ᱚᱡᱚᱜ ᱞᱮᱠᱷᱟᱱ ᱟᱢᱟᱜ ᱢᱟᱱᱮ ᱚᱱᱟ ᱵᱷᱟᱜᱮᱜᱼᱟ ᱛᱟᱦᱞᱮ ᱡᱮᱢᱚᱱ ᱪᱩᱞᱟᱱᱤ ᱥᱮ ᱫᱟᱹᱫ ᱢᱟᱱᱮ ᱚᱱᱟ ᱚᱱᱟ ᱚᱡᱚᱜ ᱞᱮᱠᱷᱟᱱ ᱫᱚ ᱱᱚᱣᱟ ᱱᱤᱢ ᱥᱟᱵᱚᱱ ᱥᱮ ᱰᱮᱴᱳᱞ ᱚᱱᱟ ᱠᱚᱫᱚ ᱞᱟᱜᱟᱜᱼᱟ ᱱᱤᱢ ᱥᱟᱵᱚᱱ ᱚᱡᱚᱜ ᱞᱮᱠᱷᱟᱱ ᱜᱮ ᱢᱟᱱᱮ ᱠᱤᱪᱷᱩ ᱫᱤᱱ ᱯᱚᱨᱮᱢ ᱧᱮᱞᱟ ᱥᱚᱝᱜᱮ ᱵᱟᱝ ᱨᱮᱦᱚᱸ ᱠᱤᱪᱷᱩ ᱫᱤᱱ ᱯᱚᱨᱮᱢ ᱧᱮᱞ ᱠᱮᱫᱟ ᱚᱱᱟ ᱫᱚ ᱠᱤᱪᱷᱩ ᱢᱟᱱᱮ ᱵᱷᱟᱜᱮ ᱞᱟᱹᱜᱤᱫᱚᱜ ᱠᱟᱱᱟ ᱟᱨ ᱰᱮᱴᱳᱞ ᱦᱚᱸ ᱚᱱᱠᱟᱜᱮ ᱢᱟᱱᱮ ᱡᱮᱢᱚᱱ ᱜᱚᱨᱚᱢ ᱫᱤᱱ ᱦᱮᱡ ᱞᱮᱱᱠᱷᱟᱱ ᱱᱚᱣᱟ ᱜᱷᱟᱢᱟᱪᱷᱤ ᱠᱚ ᱫᱚᱢᱮ ᱚᱢᱚᱱᱚᱜ ᱜᱮᱭᱟ ᱛᱚ ᱛᱟᱦᱞᱮ ᱚᱱᱟ ᱜᱷᱟᱢᱟᱪᱷᱤ ᱪᱟᱵᱟ ᱞᱟᱹᱜᱤᱫ ᱛᱮ ᱱᱚᱣᱟ ᱰᱮᱴᱳᱞ ᱥᱟᱵᱚᱱ ᱵᱟᱠᱷᱟᱱ ᱱᱮᱛᱟᱨ ᱫᱚ ᱱᱟᱱᱟ ᱨᱚᱠᱚᱢ ᱯᱟᱣᱰᱟᱨ ᱠᱚ ᱩᱰᱩᱠ ᱟᱠᱟᱱᱟ ᱚᱱᱟ ᱯᱟᱣᱰᱟᱨ ᱠᱚᱛᱮ ᱠᱚ ᱪᱟᱵᱟᱭᱮᱫᱟ